ᱛᱤᱨᱤᱥᱮ ᱡᱩᱱ ᱟᱴᱷᱮᱨᱚᱥᱚ ᱯᱚᱧᱪᱟᱱᱱᱚ ᱵᱟᱭᱤᱥᱮ ᱰᱤᱥᱮᱢᱵᱚᱨ ᱫᱩᱭ ᱦᱟᱡᱟᱨ ᱛᱤᱱ ᱯᱟᱪᱚᱭ ᱢᱮ ᱩᱱᱤᱥᱥᱚ ᱯᱟᱪ ᱫᱚᱥᱨᱟ ᱚᱠᱴᱚᱵᱚᱨ ᱟᱴᱷᱮᱨᱚᱥᱚ ᱪᱩᱣᱟᱱᱱᱚ ᱮᱜᱟᱨᱚᱭ ᱯᱷᱮᱵᱨᱩᱣᱟᱨᱤ ᱥᱚᱛᱮᱨᱚᱥᱚ ᱯᱚᱧᱪᱟᱥ